ᱥᱟᱨ ᱡᱚᱦᱟᱨ ᱜᱮ ᱟᱹᱞᱤᱧ ᱵᱷᱟᱞᱩᱰᱤᱦᱤ ᱱᱤᱢᱟᱪᱚᱨᱚᱱ ᱦᱮᱢᱵᱨᱚᱢ ᱞᱤᱝ ᱢᱮᱱᱮᱜᱼᱟ ᱛᱚ ᱟᱹᱞᱤᱧᱟᱜ ᱟᱫᱷᱟᱨ ᱠᱟᱨᱰ ᱢᱮᱱᱟᱜᱼᱟ ᱚᱱᱟ ᱨᱮᱱᱟᱜ ᱱᱚᱢᱵᱚᱨ ᱦᱩᱭᱩᱜ ᱠᱟᱱᱟ ᱱᱚ ᱪᱷᱚ ᱛᱤᱱ ᱪᱟᱨ ᱪᱷᱚ ᱦᱟᱡᱟᱨ ᱥᱟᱛ ᱪᱟᱨ ᱟᱴ ᱫᱩᱭ ᱮᱱᱠᱷᱟᱱ ᱱᱤᱛᱚᱝ ᱟᱹᱞᱤᱧᱟᱜ ᱯᱷᱤᱝᱜᱟᱨ ᱯᱨᱤᱱᱴ ᱵᱟᱝ ᱨᱤᱥᱟᱨᱪᱚᱜ ᱠᱟᱱᱟ ᱚᱱᱟ ᱤᱫᱤ ᱠᱟᱛᱮ ᱟᱯᱮᱭᱟᱜ ᱫᱤᱥ ᱦᱩᱫᱤᱥ ᱞᱤᱧ ᱠᱷᱚᱡᱚᱜ ᱠᱟᱱᱟ ᱛᱚ ᱚᱱᱟ ᱫᱤᱥᱟᱹᱯᱮ ᱩᱫᱩᱜᱟ ᱞᱤᱧ ᱠᱷᱟᱱ ᱟᱹᱞᱤᱧ ᱟᱵᱚ ᱪᱮᱛᱟᱱ ᱨᱮ ᱟᱹᱰᱤ ᱠᱩᱥᱤᱞᱤᱧ ᱵᱩᱡᱷᱟᱹᱣᱟ ᱟᱨ ᱟᱹᱰᱤ ᱟᱹᱰᱤ ᱥᱟᱨᱦᱟᱣ ᱞᱤᱧ ᱮᱢᱟ ᱵᱤᱱᱟ ᱱᱤᱭᱟᱹ ᱜᱮ ᱟᱹᱞᱤᱧᱟᱜ ᱟᱨᱫᱟᱥ